ᱦᱮᱸ ᱦᱮᱞᱳ ᱯᱟᱲᱦᱟᱣ ᱫᱚ ᱵᱷᱟᱜᱮ ᱜᱮ ᱪᱟᱞᱟᱜ ᱠᱟᱱᱟ ᱦᱟᱸᱜ ᱱᱤᱛ ᱦᱟᱹᱵᱤᱡ ᱫᱚ ᱦᱮᱸ ᱥᱩᱵᱤᱫᱟ ᱢᱮᱱᱟᱜ ᱜᱮᱭᱟ ᱥᱟᱱᱛᱟᱞᱤ ᱯᱟᱹᱨᱥᱤ ᱞᱟᱹᱜᱤᱫ ᱫᱚ ᱱᱤᱛᱳᱜ ᱜᱚᱴᱟ ᱜᱮ ᱯᱟᱲᱦᱟᱣ ᱪᱟᱞᱟᱜ ᱠᱟᱱᱟ ᱦᱟᱸᱜ ᱟᱵᱚᱣᱟᱜ ᱥᱟᱱᱛᱟᱲᱤ ᱡᱷᱟᱲᱜᱨᱟᱢ ᱰᱤᱥᱴᱤᱠ ᱨᱮᱫᱚ ᱱᱚᱸᱰᱮ ᱵᱮᱞᱯᱟᱦᱟᱲᱤ ᱮᱥ ᱥᱤ ᱦᱟᱭ ᱤᱥᱠᱩᱞ ᱥᱟᱱᱛᱟᱞᱤ ᱢᱤᱰᱤᱭᱟᱢ ᱛᱮ ᱚᱞᱚᱜ ᱯᱟᱲᱟᱦᱟᱣ ᱪᱟᱞᱟᱜ ᱠᱟᱱᱟ ᱦᱟᱸᱜ ᱚᱸᱰᱮ ᱠᱚ ᱟᱢᱫᱟ ᱜᱤᱫᱽᱨᱟᱹ ᱜᱮᱠᱚ ᱯᱟᱲᱦᱟᱜ ᱠᱟᱱᱟ ᱥᱟᱱᱛᱟᱞᱤ ᱢᱤᱰᱤᱭᱟᱢᱛᱮ ᱦᱮᱸ ᱟᱨ ᱱᱚᱸᱰᱮ ᱟᱵᱚᱣᱟᱜ ᱥᱟᱫᱷᱩ ᱨᱟᱢᱪᱟᱸᱫᱽ ᱢᱩᱨᱢᱩ ᱤᱭᱩᱱᱤᱵᱷᱟᱨᱥᱤᱴᱤ ᱨᱮ ᱚᱸᱰᱮ ᱦᱚᱸ ᱥᱟᱱᱛᱟᱲᱤ ᱢᱤᱰᱤᱭᱟᱢᱛᱮ ᱱᱤᱛᱳᱜ ᱮᱢ ᱮ ᱨᱮᱠᱚ ᱯᱟᱲᱦᱟᱜ ᱠᱟᱱ ᱛᱟᱵᱚᱱᱟ ᱢᱮᱱᱠᱷᱟᱱ ᱠᱟᱹᱡ ᱟᱱᱟᱴ ᱧᱮᱞᱧᱟᱢᱚᱜ ᱠᱟᱱᱟ ᱚᱱᱮ ᱛᱤᱥ ᱴᱤᱪᱟᱨ ᱠᱚᱣᱟᱜ ᱥᱮ ᱜᱚᱢᱠᱮ ᱠᱚ ᱵᱟᱹᱱᱩᱜ ᱠᱚᱣᱟ ᱡᱚᱛᱚ ᱥᱟᱵᱽᱡᱮᱠᱴ ᱨᱮᱱ ᱦᱮᱸ ᱴᱷᱤᱠ ᱢᱚᱛᱚ ᱴᱤᱪᱟᱨ ᱥᱮ ᱜᱚᱝᱠᱮ ᱠᱚ ᱵᱟᱹᱱᱩᱜ ᱠᱚᱛᱮ ᱠᱟᱹᱡ ᱥᱚᱢᱚᱥᱥᱟ ᱦᱩᱭᱩᱜ ᱠᱟᱱᱟ ᱯᱩᱛᱷᱤ ᱯᱟᱛᱷᱟᱢ ᱠᱚᱨᱮᱱᱟᱜ ᱟᱱᱟᱴ ᱠᱚᱫᱚ ᱢᱮᱱᱟᱜ ᱜᱮᱭᱟ ᱱᱤᱛᱳᱜ ᱦᱟᱸᱜ ᱢᱤᱰᱤᱭᱟᱢ ᱞᱮᱠᱟᱛᱮᱫᱚ ᱦᱮᱸ ᱚᱱᱟ ᱠᱚ ᱟᱨᱦᱚᱸ ᱡᱟᱹᱥᱛᱤ ᱡᱟᱹᱥᱛᱤ ᱚᱞ ᱞᱟᱹᱠᱛᱤ ᱠᱟᱱᱟ ᱦᱟᱸᱜ ᱚᱱᱟᱠᱚ ᱪᱷᱟᱯᱟ ᱞᱮᱱᱠᱷᱟᱱ ᱥᱚᱨᱠᱟᱨ ᱠᱚᱦᱚᱸᱭ ᱪᱮᱥᱴᱟᱭ ᱫᱟᱭ ᱢᱮᱱᱠᱷᱟᱱ ᱩᱱᱟᱹᱜ ᱫᱚ ᱦᱟᱸᱜ ᱠᱩᱨᱩᱢᱩᱴᱩᱭᱮᱫ ᱜᱮᱭᱟᱭ ᱟᱫᱚ ᱱᱮᱜᱼᱮ ᱛᱚ ᱦᱟᱨᱟᱜ ᱠᱟᱱᱟ ᱵᱟᱹᱭ ᱵᱟᱹᱭᱛᱮ ᱥᱟᱱᱛᱟᱞᱤ ᱯᱟᱹᱨᱥᱤ ᱛᱚ ᱱᱚᱣᱟ ᱠᱚ ᱞᱟᱹᱜᱤᱫ ᱥᱟᱱᱟᱢ ᱠᱚᱜᱮ ᱜᱚᱲᱚ ᱫᱚᱨᱠᱟᱨ ᱢᱮᱱᱟᱜᱼᱟ ᱟᱨ ᱚᱱᱟ ᱵᱮᱜᱚᱨᱛᱮ ᱡᱟᱦᱟᱸ ᱫᱚ ᱟᱵᱚᱣᱟᱜ ᱥᱟᱱᱛᱟᱲᱤ ᱞᱮᱝᱜᱩᱭᱮᱡᱽ ᱞᱮᱠᱟᱛᱮᱫᱚ ᱥᱤᱞᱫᱟᱹ ᱠᱚᱞᱮᱡᱽ ᱨᱮ ᱟᱨ ᱱᱚᱛᱮ ᱞᱟᱞᱜᱚᱲ ᱠᱚᱞᱮᱡᱽ ᱢᱟᱱᱤᱠᱯᱟᱲᱟ ᱠᱚᱞᱮᱡᱽ ᱛᱟᱯᱚᱨᱮ ᱜᱳᱯᱤᱵᱚᱞᱞᱚᱵᱽᱯᱩᱨ ᱠᱚᱞᱮᱡᱽ ᱡᱟᱦᱟᱸ ᱥᱩᱵᱚᱨᱱᱚᱨᱮᱠᱷᱟ ᱢᱚᱦᱟᱵᱤᱫᱽᱫᱟᱞᱚᱭ ᱥᱟᱶᱛᱮ ᱦᱟᱱᱛᱮ ᱪᱮᱫ ᱠᱚ ᱢᱮᱛᱟᱜᱼᱟ ᱱᱚᱭᱟᱜᱨᱟᱢ ᱡᱷᱟᱲᱜᱨᱟᱢ ᱡᱮᱞᱟ ᱨᱮᱱᱟᱜ ᱱᱚᱣᱟ ᱠᱚ ᱠᱚᱞᱮᱡᱽ ᱠᱚᱨᱮ ᱥᱟᱱᱛᱟᱲᱤ ᱚᱞᱚᱜ ᱯᱟᱲᱦᱟᱣ ᱪᱟᱞᱟᱜ ᱠᱟᱱᱟ ᱥᱟᱱᱛᱟᱲᱤ ᱞᱮᱝᱜᱩᱭᱮᱡᱽ ᱞᱮᱠᱟᱛᱮ ᱞᱮᱝᱜᱩᱭᱮᱡᱽ ᱮᱱᱰ ᱞᱤᱴᱟᱨᱮᱪᱟᱨ ᱡᱟᱦᱟᱸᱫᱚ ᱯᱟᱹᱨᱥᱤ ᱥᱟᱶᱦᱮᱫ ᱦᱮᱸ ᱯᱟᱹᱨᱥᱤ ᱥᱟᱶᱦᱮᱫ ᱞᱮᱠᱟᱛᱮ ᱪᱟᱞᱟᱜ ᱠᱟᱱᱟ ᱱᱚᱸᱰᱮ ᱫᱚ ᱟᱹᱰᱤ ᱵᱷᱟᱜᱮ ᱜᱮ ᱜᱤᱫᱽᱨᱟᱹ ᱠᱚ ᱯᱟᱲᱦᱟᱜ ᱠᱟᱱᱟ ᱦᱟᱸᱜ ᱱᱤᱛ ᱦᱟᱹᱵᱤᱡ ᱫᱚ ᱵᱷᱟᱜᱮ ᱜᱮᱠᱚ ᱨᱮᱡᱟᱞᱴ ᱫᱟ ᱜᱤᱫᱽᱨᱟᱹ ᱠᱚᱣᱟᱜ ᱦᱮᱸ ᱦᱮᱸ ᱦᱮᱸ ᱦᱳᱥᱴᱮᱞ ᱫᱚ ᱥᱩᱵᱤᱫᱟ ᱥᱟᱱᱛᱟᱲ ᱜᱤᱫᱽᱨᱟᱹᱣᱟᱜ ᱢᱮᱱᱟᱜ ᱜᱮᱭᱟ ᱛᱚ ᱠᱚᱞᱮᱡᱽ ᱨᱮᱱᱟᱜ ᱦᱳᱥᱴᱮᱞ ᱠᱚᱫᱚ ᱦᱮᱱᱟᱜ ᱜᱮᱭᱟ ᱠᱷᱩᱞᱟᱹᱣ ᱜᱮᱭᱟ ᱦᱟᱸᱜ ᱟᱫᱚ ᱯᱟᱹᱦᱤᱞ ᱞᱮᱠᱟ ᱚᱱᱟ ᱱᱤᱡᱮᱛᱮ ᱡᱚᱢ ᱫᱚ ᱵᱟᱝ ᱤᱭᱟᱹ ᱢᱟᱱᱮ ᱥᱚᱨᱠᱟᱨ ᱫᱚ ᱩᱱᱟᱹᱜ ᱦᱟᱸᱜ ᱵᱟᱭ ᱮᱢᱚᱜ ᱠᱟᱱᱟ ᱢᱟᱱᱮ ᱮᱢ ᱫᱚᱭ ᱮᱢᱚᱜ ᱠᱟᱱᱟ ᱩᱱᱤ ᱫᱚᱭ ᱢᱟᱱᱮ ᱯᱚᱨᱮᱛᱮᱭ ᱮᱢᱚᱜᱼᱟᱭ ᱟᱨᱠᱤ ᱱᱤᱡᱮᱨᱟᱜ ᱛᱮ ᱯᱟᱹᱭᱞᱟᱹ ᱡᱚᱱ ᱦᱩᱭᱩᱜᱼᱟ ᱮᱢ ᱠᱟᱛᱮᱫ ᱦᱩᱸ ᱯᱟᱹᱦᱤᱞ ᱫᱚ ᱡᱮᱢᱚᱱ ᱛᱟᱦᱮᱸᱠᱟᱱᱟ ᱡᱮ ᱥᱚᱨᱠᱟᱨ ᱜᱮ ᱱᱤᱡᱮ ᱫᱚ ᱵᱟᱝ ᱞᱟᱜᱟᱜ ᱛᱟᱦᱮᱸᱫ ᱦᱮᱸ ᱮᱰᱢᱤᱥᱮᱱ ᱦᱳᱥᱴᱮᱞ ᱮᱰᱢᱤᱥᱮᱱ ᱞᱮᱱᱠᱷᱟᱱ ᱜᱮ ᱟᱫᱚ ᱴᱟᱠᱟ ᱫᱚ ᱵᱟᱝ ᱞᱟᱜᱟᱜ ᱛᱟᱦᱮᱸᱫ ᱥᱚᱨᱠᱟᱨ ᱠᱷᱚᱱ ᱜᱮ ᱡᱚᱢᱟᱜ ᱦᱮᱸ ᱟᱫᱚ ᱱᱤᱛᱳᱜ ᱫᱚ ᱟᱢᱟᱜ ᱯᱚᱭᱥᱟ ᱛᱮ ᱡᱚᱢ ᱢᱮ ᱛᱟᱭᱚᱢᱛᱮ ᱴᱟᱠᱟ ᱫᱚᱢ ᱧᱟᱢ ᱨᱯᱩᱣᱟᱹᱲᱟ ᱱᱟᱦᱟᱜ ᱚᱱᱠᱟ ᱦᱮᱸ ᱟᱨ ᱦᱟᱸᱰᱮ ᱦᱟᱸᱜ ᱦᱳᱥᱴᱮᱞ ᱠᱚ ᱟᱹᱣᱨᱤ ᱵᱮᱱᱟᱜᱼᱟ ᱤᱭᱟᱹᱨᱮᱫᱚ ᱮᱥ ᱥᱤ ᱦᱟᱭ ᱤᱥᱠᱩᱞ ᱡᱟᱦᱟᱸ

ᱦᱩᱰᱤᱧ ᱨᱩᱢ ᱨᱮ ᱛᱤᱨᱤᱥ ᱪᱚᱞᱞᱤᱥ ᱡᱚᱱ ᱢᱮᱱᱟᱜ ᱠᱚᱣᱟ ᱩᱱᱠᱩ ᱫᱚ ᱟᱹᱰᱤ ᱚᱥᱩᱵᱤᱫᱷᱟ ᱨᱮ ᱢᱮᱱᱟᱜ ᱠᱚᱣᱟ ᱩᱱᱠᱩ ᱦᱚᱸ ᱩᱱᱠᱩ ᱦᱳᱥᱴᱮᱞ ᱠᱚ ᱴᱷᱤᱠ ᱢᱚᱛᱚ ᱵᱮᱱᱟᱣ ᱞᱮᱱᱠᱷᱟᱱ ᱵᱮᱞᱯᱟᱦᱟᱲᱤ ᱮᱥ ᱥᱤ ᱦᱟᱭ ᱤᱥᱠᱩᱞ ᱠᱩᱲᱤ ᱜᱤᱫᱽᱨᱟᱹ ᱞᱟᱹᱜᱤᱫ ᱟᱹᱰᱤ ᱱᱟᱯᱟᱭ ᱠᱚᱜᱼᱟ ᱟᱨᱠᱤ ᱦᱟᱸᱜ ᱥᱚᱨᱠᱟᱨ ᱴᱷᱮᱱ ᱫᱟᱹᱵᱤ ᱠᱚᱠᱚ ᱮᱢ ᱠᱟᱫᱟ ᱟᱯᱮ ᱦᱚᱸ ᱮᱢ ᱛᱟᱵᱚᱱᱯᱮ ᱦᱮᱸᱥᱮ ᱚ ᱡᱚᱛᱚ ᱜᱟᱶᱛᱟ ᱯᱟᱦᱴᱟ ᱥᱮᱫ ᱠᱷᱚᱱ ᱯᱮ ᱮᱢ ᱞᱮᱠᱷᱟᱱ ᱚᱱᱟ ᱫᱚ ᱱᱟᱯᱟᱭᱚᱜᱼᱟ ᱦᱮᱸ ᱟᱯᱮ ᱠᱚ ᱯᱮ ᱡᱮᱦᱮᱛᱩ ᱥᱟᱶᱛᱟ ᱯᱮ ᱥᱩᱥᱟᱹᱨᱮᱫ ᱛᱟᱵᱚᱱᱟ ᱥᱚᱢᱟᱡᱽ ᱞᱟᱹᱜᱤᱫ ᱯᱮ ᱠᱟᱹᱢᱤ ᱠᱟᱱ ᱛᱟᱵᱚᱱᱟ ᱦᱮᱸᱥᱮ ᱡᱚᱛᱚ ᱜᱟᱶᱛᱟ ᱯᱟᱦᱴᱟ ᱜᱮ ᱢᱮᱱ ᱵᱟᱲᱟ ᱦᱩᱭᱩᱜ ᱠᱟᱱᱟ ᱟᱯᱮ ᱠᱚ ᱮᱢ ᱯᱮ ᱚᱱᱟ ᱠᱚ ᱫᱟᱹᱵᱤ ᱠᱚ ᱫᱚᱦᱚᱭ ᱯᱮ ᱛᱚᱵᱮᱭᱮᱱᱟ ᱥᱚᱨᱠᱟᱨ ᱦᱚᱸᱭ ᱩᱱᱤᱭ ᱢᱮᱸᱫ ᱞᱩᱛᱩᱨᱟᱜᱼᱟᱭ ᱟᱨᱠᱤ ᱦᱮᱸ ᱟᱯᱮ ᱛᱮ ᱟᱵᱚ ᱛᱚᱵᱮᱭᱮᱱᱟ ᱟᱵᱚᱱᱟᱜ ᱯᱟᱹᱨᱥᱤ ᱜᱮ ᱞᱟᱦᱟᱜᱼᱟ ᱡᱷᱚᱛᱚ ᱦᱚᱲ ᱵᱚᱱ ᱪᱮᱸᱜᱷᱟᱣ ᱞᱮᱱᱠᱷᱟᱱ ᱦᱮᱸ ᱟᱛᱳ ᱚᱲᱟᱜ ᱠᱚᱨᱮ ᱡᱟᱛᱮ ᱠᱚ ᱥᱟᱱᱛᱟᱲᱤ ᱢᱟᱱᱮ ᱢᱤᱫ ᱯᱨᱟᱭᱢᱟᱨᱤ ᱠᱚᱨᱮ ᱦᱚᱸᱠᱚ ᱯᱟᱲᱦᱟᱜ ᱢᱟᱠᱚ ᱜᱤᱫᱽᱨᱟᱹ ᱠᱚ ᱥᱟᱱᱛᱟᱲᱤ ᱢᱤᱰᱤᱭᱟᱢ ᱛᱮ ᱛᱚᱵᱮᱭᱮᱱᱟ ᱟᱵᱚᱱᱟᱜ ᱥᱟᱱᱛᱟᱲᱤ ᱯᱟᱹᱨᱥᱤ ᱦᱟᱨᱟᱵᱩᱨᱩ ᱫᱟᱲᱮᱭᱟᱜᱼᱟ ᱦᱩᱸ ᱟᱭᱢᱟ ᱤᱥᱠᱩᱞ ᱨᱮᱜᱮ ᱥᱟᱱᱛᱟᱲᱤ ᱯᱟᱹᱨᱥᱤ ᱛᱮ ᱚᱞᱚᱜ ᱯᱟᱲᱦᱟᱜ ᱯᱨᱟᱭᱢᱟᱨᱤ ᱠᱚᱨᱮ ᱪᱟᱹᱞᱩᱜ ᱠᱟᱱᱟ ᱢᱮᱱᱠᱷᱟᱱ ᱴᱤᱪᱟᱨ ᱠᱚ ᱴᱷᱤᱠ ᱢᱚᱛᱚ ᱦᱟᱸᱜ ᱵᱟᱹᱱᱩᱜ ᱠᱚᱣᱟ ᱱᱤᱛᱳᱜ ᱦᱩᱸ ᱚᱱᱟ ᱯᱩᱛᱷᱤ ᱚ ᱚᱱᱠᱟ ᱢᱟᱱᱮ ᱜᱤᱫᱽᱨᱟᱹ ᱚᱠᱚᱭ ᱯᱟᱲᱦᱟᱣ ᱠᱚᱣᱟ ᱢᱟᱱᱮ ᱜᱟᱨᱡᱮᱱ ᱦᱚᱸ ᱵᱟᱠᱚ ᱵᱟᱲᱟᱭᱟᱛᱚ ᱚᱞᱪᱤᱠᱤ ᱢᱟ ᱦᱮᱸᱥᱮ ᱟᱫᱚ ᱜᱟᱨᱡᱮᱱ ᱦᱮᱸ ᱟᱯᱮ ᱜᱟᱶᱛᱟ ᱯᱟᱦᱴᱟ ᱠᱷᱚᱱ ᱯᱟᱹᱴᱷᱣᱟᱹ ᱜᱟᱶᱛᱟ ᱠᱚ ᱢᱮᱱᱟᱜᱼᱟ ᱦᱮᱸ ᱯᱟᱹᱴᱷᱣᱟᱹ ᱜᱟᱶᱛᱟ ᱠᱚ ᱡᱩᱣᱟᱹᱱ ᱢᱚᱦᱚᱞ ᱡᱩᱣᱟᱹᱱ ᱢᱟᱸᱰᱣᱟ ᱠᱚ ᱟᱥᱮᱠᱟ ᱠᱚ ᱱᱩᱜᱼᱩ ᱱᱩᱠᱩ ᱠᱚᱦᱚᱸ ᱞᱟᱦᱟ ᱦᱮᱡ ᱫᱚᱨᱠᱟᱨ ᱠᱟᱱᱟ ᱦᱮᱸ ᱱᱩᱠᱩ ᱠᱚᱜᱮ ᱥᱮᱫᱟᱭ ᱠᱷᱚᱡ ᱟᱥᱮᱠᱟ ᱦᱚᱸᱠᱚ ᱠᱟᱹᱢᱤᱭᱟᱠᱟᱫᱟ ᱥᱟᱱᱛᱟᱲᱤ ᱪᱮᱛᱟᱱ ᱜᱮ ᱠᱟᱹᱢᱤᱭᱮᱫ ᱜᱮᱭᱟ ᱠᱚ ᱢᱮᱱᱠᱷᱟᱱ ᱟᱨᱦᱚᱸ ᱱᱤᱛᱳᱜ ᱦᱚᱸ ᱠᱟᱹᱢᱤ ᱤᱫᱤ ᱫᱤᱨᱠᱟᱨ ᱠᱟᱱᱟ ᱛᱚᱵᱮᱭᱮᱱᱟ ᱯᱟᱹᱴᱷᱣᱟᱹ ᱜᱟᱶᱛᱟ ᱟᱥᱮᱠᱟ ᱦᱩᱸ ᱱᱩᱠᱩ ᱠᱚ ᱠᱟᱹᱢᱤ ᱞᱮᱠᱷᱟᱱ ᱛᱚᱵᱮᱭᱮᱱᱟ ᱟᱵᱚᱱᱟᱜ ᱥᱟᱱᱛᱟᱲᱤ ᱯᱟᱹᱨᱥᱤ ᱫᱚ ᱟᱨᱦᱚᱸ ᱱᱚᱣᱟ ᱞᱟᱦᱟᱜᱼᱟ ᱟᱨᱠᱤ ᱛᱚᱵᱮᱭᱮᱱᱟ ᱞᱟᱦᱟ ᱫᱟᱲᱮᱭᱟᱜᱼᱟ ᱦᱮᱸ ᱚᱱᱟᱠᱚ ᱦᱮᱸ ᱦᱮᱸ ᱴᱷᱤᱠᱜᱮᱭᱟ ᱛᱟᱦᱞᱮ ᱢᱟ ᱛᱟᱦᱞᱮ ᱚᱱᱟ ᱠᱚ ᱡᱚᱢᱟᱭ ᱛᱟᱵᱚᱱ ᱯᱮ ᱟᱯᱮᱭᱟᱜ ᱫᱟᱹᱵᱤ ᱠᱚ ᱦᱮᱸ ᱥᱚᱨᱠᱟᱨ ᱯᱟᱦᱴᱟ ᱵᱤ ᱰᱤ ᱳ ᱠᱚ ᱮᱥ ᱰᱤ ᱳ ᱥᱮ ᱰᱤ ᱮᱢ ᱱᱚᱣᱟ ᱠᱚ ᱡᱟᱭᱜᱟ ᱠᱚᱨᱮᱫ ᱟᱯᱮ ᱮᱯᱞᱤᱠᱮᱥᱮᱱ ᱠᱚ ᱮᱢᱯᱮ ᱱᱚᱣᱟ ᱠᱚ ᱥᱟᱱᱛᱟᱲᱤ ᱯᱟᱹᱨᱥᱤ ᱛᱮ ᱡᱟᱛᱮ ᱚᱞᱚᱜ ᱯᱟᱲᱦᱟᱣ ᱜᱚᱴᱟ ᱪᱟᱹᱞᱩᱜ ᱢᱟ ᱟᱨ ᱴᱤᱪᱟᱨ ᱠᱚᱠᱚ ᱱᱤᱭᱳᱜᱚᱜ ᱢᱟ ᱦᱮᱸ ᱵᱟᱦᱟᱞᱚᱜ ᱢᱟᱠᱚ ᱥᱟᱱᱛᱟᱞᱤ ᱥᱟᱱᱛᱟᱲᱤ ᱯᱟᱹᱨᱥᱤ ᱨᱮᱱ ᱥᱟᱱᱛᱟᱲᱤ ᱢᱤᱰᱤᱭᱟᱢ ᱨᱮᱱ ᱦᱮᱸ ᱵᱤᱵᱷᱤᱱᱱᱚ ᱡᱟᱦᱟᱸ ᱤᱥᱠᱩᱞ ᱠᱚᱨᱮ ᱦᱟᱭ ᱤᱥᱠᱩᱞ ᱠᱚᱨᱮ ᱥᱟᱱᱛᱟᱲᱤ ᱯᱟᱹᱨᱥᱤ ᱛᱮ ᱚᱞᱚᱜ ᱯᱟᱲᱦᱟᱜ ᱮᱠᱷᱚᱱᱚ ᱟᱹᱣᱨᱤ ᱪᱟᱹᱞᱩᱜᱼᱟ ᱚᱱᱟ ᱠᱚᱨᱮ ᱦᱚᱸ ᱡᱟᱛᱮ ᱪᱟᱹᱞᱩᱜ ᱢᱟ ᱦᱩᱸ ᱮᱦᱚᱵᱚᱜ ᱢᱟ ᱚᱞᱚᱜ ᱯᱟᱲᱦᱟᱣ ᱟᱨ ᱢᱟᱪᱮᱫ ᱠᱚᱠᱚ ᱵᱟᱦᱟᱞᱚᱜ ᱢᱟ ᱦᱮᱸ ᱥᱤᱞᱫᱟᱹ ᱨᱮᱱᱟᱜ ᱵᱟᱨᱭᱟ ᱤᱥᱠᱩᱞ ᱢᱮᱱᱟᱜ ᱜᱮᱭᱟ ᱱᱚᱸᱰᱮ ᱟᱹᱣᱨᱤ ᱪᱟᱹᱞᱩᱜᱼᱟ ᱥᱤᱞᱫᱟᱹ ᱟᱨ ᱵᱚᱭᱮᱡᱽ ᱤᱥᱠᱩᱞ ᱦᱟᱭ ᱤᱥᱠᱩᱞ ᱵᱚᱭᱮᱡᱽ ᱟᱨ ᱜᱟᱞᱥ ᱚᱸᱰᱮ ᱦᱚᱸ ᱥᱟᱱᱛᱟᱲᱤ ᱯᱟᱹᱨᱥᱤ ᱛᱮ ᱚᱞᱚᱜ ᱯᱟᱲᱦᱟᱣ ᱪᱟᱹᱞᱩ ᱨᱮᱱᱟᱜ ᱫᱚᱨᱠᱟᱨ ᱢᱮᱱᱟᱜᱼᱟ ᱦᱩᱸ ᱜᱚᱴᱟ ᱮᱲᱜᱚᱸᱫᱟ ᱢᱮᱱᱟᱜᱼᱟ ᱱᱚᱛᱮ ᱞᱟᱞᱰᱟᱸᱜᱟ ᱢᱮᱱᱟᱜᱼᱟ ᱱᱟᱛᱮ ᱵᱤᱱᱯᱩᱨ ᱦᱮᱸᱥᱮ ᱱᱚᱣᱟ ᱠᱚᱨᱮ ᱡᱚᱭᱯᱩᱨ ᱟᱢᱫᱟ ᱤᱥᱠᱩᱞ ᱱᱚᱣᱟ ᱮᱞᱟᱠᱟᱨᱮ ᱢᱮᱱᱟᱜᱼᱟ ᱦᱩᱸ ᱢᱟ ᱡᱷᱚᱛᱚ ᱤᱥᱠᱩᱞ ᱨᱮᱜᱮ ᱥᱟᱱᱛᱟᱲᱤ ᱟᱵᱚ ᱥᱟᱸᱜᱮᱭᱟᱵᱚᱱ ᱟᱵᱚ ᱱᱚᱣᱟ ᱮᱞᱮᱠᱟ ᱨᱮᱫᱚ ᱥᱮ ᱡᱷᱟᱲᱜᱨᱟᱢ ᱰᱤᱥᱴᱤᱠ ᱨᱮᱫᱚ ᱥᱟᱱᱛᱟᱲ ᱟᱹᱰᱤ ᱥᱟᱸᱜᱮ ᱢᱮᱱᱟᱜ ᱵᱚᱱᱟ ᱚᱱᱟᱛᱮ ᱡᱷᱚᱛᱚ ᱤᱥᱠᱩᱞ ᱨᱮᱜᱮ ᱡᱟᱛᱮ ᱥᱟᱱᱛᱟᱲ ᱜᱤᱫᱽᱨᱟᱹ ᱠᱚ ᱯᱟᱲᱦᱟᱜ ᱠᱟᱱᱟ ᱟᱵᱚᱣᱟᱜ ᱚᱞᱪᱤᱠᱤ ᱛᱮ ᱥᱮ ᱟᱵᱚᱣᱟᱜ ᱯᱟᱹᱨᱥᱤ ᱛᱮᱠᱚ ᱯᱟᱲᱦᱟᱣ ᱫᱟᱲᱮᱭᱟᱜᱼᱟ ᱚᱱᱟ ᱞᱟᱹᱜᱤᱫ ᱟᱯᱮ ᱦᱚᱸ ᱠᱟᱹᱢᱤ ᱛᱟᱵᱚᱱ ᱯᱮ ᱠᱟᱹᱢᱤᱭᱮᱫ ᱜᱮᱭᱟᱯᱮ ᱢᱟᱥᱮ ᱟᱨᱚ ᱠᱟ ᱦᱳᱭ ᱠᱟᱹᱢᱤ ᱤᱫᱤ ᱛᱟᱵᱚᱱ ᱯᱮ ᱤᱱᱟᱹᱠᱚ ᱡᱟᱛᱮ ᱴᱷᱤᱠᱼᱴᱷᱟᱠ ᱜᱟᱨᱡᱮᱱ ᱠᱚ ᱵᱩᱡᱷᱟᱹᱣ ᱠᱚ ᱦᱩᱭᱩᱜᱼᱟ ᱡᱟᱛᱮ ᱠᱚ ᱯᱟᱲᱦᱟᱣ ᱠᱚᱢᱟ ᱦᱮᱸᱥᱮ ᱟᱵᱚᱱᱟᱜ ᱯᱟᱹᱨᱥᱤ ᱛᱮ ᱴᱷᱤᱠᱜᱮᱭᱟ ᱛᱟᱞᱦᱮ ᱢᱟ ᱱᱤᱝᱠᱟ ᱜᱮ ᱦᱩᱸ ᱦᱩᱸ ᱦᱩᱸ